ᱤᱧ ᱱᱚᱣᱟ ᱡᱤᱵᱽᱠᱟᱹ ᱵᱟᱨᱮᱛᱮ ᱟᱹᱰᱤ ᱨᱟᱹᱥᱠᱟᱹᱧ ᱵᱩᱡᱷᱟᱹᱣ ᱮᱫᱟ ᱪᱮᱫᱟᱜ ᱥᱮ ᱟᱞᱮ ᱫᱚ ᱦᱟᱹᱠᱩ ᱟᱹᱥᱩᱞ ᱫᱚ ᱥᱮᱫᱟᱭ ᱜᱚᱲᱚᱢ ᱦᱟᱲᱟᱢ ᱵᱤᱫᱟᱹᱞ ᱠᱷᱚᱱᱜᱮ ᱱᱣᱟ ᱠᱟᱹᱢᱤᱦᱚᱨᱟ ᱫᱚ ᱛᱟᱞᱮ ᱛᱟᱦᱮᱱ ᱠᱟᱱᱟ ᱪᱮ ᱛᱟᱦᱮᱸ ᱠᱟᱱᱟ ᱚᱱᱟᱛᱮ ᱱᱤᱛ ᱦᱚᱸ ᱱᱚᱣᱟᱫᱚ ᱢᱮᱱᱟᱜ ᱜᱮᱭᱟ ᱦᱟᱹᱠᱩ ᱪᱟᱥ ᱦᱚᱸ ᱡᱟᱦᱟᱱᱟᱜ ᱠᱷᱟᱴᱟᱣ ᱫᱚ ᱵᱟᱹᱱᱩᱜᱼᱟ ᱟᱞᱮᱭᱟᱜ ᱫᱚ ᱵᱟᱨᱭᱟ ᱯᱮᱭᱟ ᱜᱟᱹᱰᱭᱟᱹ ᱠᱚ ᱢᱮᱱᱟᱜ ᱛᱟᱞᱮᱭᱟ ᱟᱨ ᱱᱚᱣᱟᱨᱮ ᱟᱹᱰᱤ ᱰᱷᱮᱹᱨ ᱦᱟᱹᱠᱩ ᱞᱮ ᱪᱟᱥ ᱠᱚᱣᱟ ᱟᱨ ᱩᱱᱠᱩ ᱦᱟᱹᱠᱩ ᱠᱚ ᱦᱟᱨᱟ ᱢᱟᱨᱟᱝ ᱞᱮᱱᱠᱷᱟᱱ ᱡᱟᱦᱟᱸ ᱜᱮ ᱮᱹᱠ ᱠᱮᱡᱤ ᱫᱩ ᱠᱮᱡᱤ ᱠᱚ ᱦᱩᱭ ᱞᱮᱱᱠᱷᱟᱱ ᱛᱟᱭᱚᱢ ᱫᱚ ᱟᱹᱠᱷᱨᱤᱧ ᱠᱚᱞᱮ ᱤᱫᱤ ᱠᱚᱣᱟ ᱟᱨ ᱥᱟᱞ ᱵᱷᱳᱨ ᱨᱮ ᱟᱞᱮᱭᱟᱜ ᱟᱹᱰᱤ ᱟᱭᱢᱟ ᱯᱩᱭᱥᱟᱹ ᱦᱩᱭᱩᱜ ᱛᱟᱞᱮᱭᱟ ᱚᱱᱟᱛᱮ ᱦᱟᱹᱠᱩ ᱪᱟᱥ ᱫᱚ ᱟᱹᱰᱤ ᱵᱷᱟᱹᱜᱤ ᱞᱮ ᱵᱩᱡᱷᱟᱹᱣᱟ ᱦᱟᱹᱠᱩ ᱡᱚᱢ ᱛᱮᱫᱚ ᱡᱟᱦᱟᱱ ᱵᱤᱢᱟᱨ ᱠᱚᱦᱚᱸ ᱵᱟᱭ ᱦᱤᱡᱩᱜᱼᱟ ᱟᱨ ᱱᱟᱯᱟᱭ ᱠᱚ ᱥᱤᱵᱤᱞᱟ ᱚᱱᱟᱛᱮ ᱤᱧᱫᱚ ᱟᱞᱮ ᱨᱤᱱ ᱦᱚᱯᱚᱱ ᱵᱚᱭᱦᱟ ᱥᱮ ᱦᱩᱰᱤᱧ ᱵᱚᱭᱦᱟ ᱠᱚᱦᱚᱸ ᱱᱤᱭᱟᱹᱜᱤᱧ ᱞᱟᱹᱭ ᱟᱠᱚᱣᱟ ᱡᱮ ᱦᱟᱹᱠᱩ ᱪᱟᱥ ᱫᱚ ᱵᱟᱞᱮ ᱵᱟᱹᱜᱤᱭᱟ ᱟᱨ ᱛᱤᱥ ᱦᱚᱸ ᱵᱟᱵᱚᱱ ᱵᱟᱹᱜᱤᱭᱟ ᱱᱚᱣᱟᱫᱚ ᱡᱟᱦᱟᱱᱟᱜ ᱠᱷᱟᱴᱟᱣ ᱡᱤᱱᱤᱥ ᱠᱚ ᱵᱟᱭ ᱦᱩᱭᱩᱜᱼᱟ ᱠᱷᱟᱹᱞᱤ ᱦᱟᱹᱠᱩᱢ ᱮᱢ ᱪᱟᱥ ᱠᱟᱠᱚᱣᱟ ᱟᱨ ᱧᱮᱞ ᱵᱟᱲᱟ ᱧᱚᱜ ᱠᱚᱣᱟᱢ ᱥᱚᱢᱚᱭ ᱥᱚᱢᱚᱭ ᱨᱮ ᱪᱟᱨᱟ ᱠᱚᱢ ᱮᱢᱟ ᱠᱚᱣᱟ ᱟᱨ ᱡᱟᱦᱟᱱᱟᱜ ᱨᱳᱜᱽ ᱟᱡᱟᱨ ᱠᱚ ᱦᱤᱡᱩᱜ ᱠᱷᱟᱱ ᱢᱮᱰᱤᱠᱮᱞ ᱠᱷᱚᱱ ᱯᱩᱭᱥᱟᱹ ᱛᱮ ᱨᱟᱱ ᱠᱤᱨᱤᱧ ᱠᱟᱛᱮ ᱚᱱᱟ ᱨᱟᱱ ᱫᱚ ᱫᱟᱜ ᱨᱮᱵᱚᱱ ᱢᱤᱞᱟᱹᱣ ᱠᱟᱜᱼᱟ ᱟᱨ ᱱᱟᱯᱟᱭ ᱛᱮ ᱩᱱᱠᱩ ᱠᱚ ᱦᱟᱨᱟ ᱢᱟᱨᱟᱝ ᱞᱮᱱᱠᱷᱟᱱ ᱵᱚᱱ ᱟᱹᱥᱩᱞ ᱠᱚᱣᱟ ᱟᱨ ᱛᱟᱭᱚᱢ ᱫᱚᱵᱚᱱ ᱟᱹᱠᱷᱨᱤᱧ ᱠᱚᱣᱟ ᱚᱱᱟ ᱫᱚ ᱟᱹᱰᱤ ᱱᱟᱯᱟᱭ ᱵᱚᱱ ᱦᱟᱨᱟᱼᱵᱩᱨᱩ ᱠᱟᱛᱮ ᱟᱵᱚ ᱩᱱᱠᱩ ᱱᱟᱯᱟᱭ ᱥᱟᱺᱦᱤᱡ ᱵᱚᱱ ᱥᱮᱬᱟ ᱢᱟᱨᱟᱝ ᱠᱟᱛᱮ ᱵᱚᱱ ᱟᱹᱠᱷᱨᱤᱧ